ᱜᱤᱫᱽᱨᱟᱹ ᱠᱚᱣᱟᱜ ᱟᱸᱠᱟᱣ ᱥᱮ ᱨᱮᱭᱟᱜ ᱩᱢᱮᱨ ᱫᱚ ᱵᱟᱭ ᱛᱟᱦᱮᱱᱟ ᱩᱢᱮᱨ ᱫᱚ ᱛᱟᱦᱮᱱᱟ ᱠᱚᱢ ᱥᱮ ᱠᱚᱢ ᱛᱩᱨᱩᱭ ᱥᱟᱞ ᱤᱱᱟᱹ ᱠᱚᱨᱮ ᱠᱷᱚᱱ ᱜᱮ ᱫᱚᱠᱚ ᱪᱮᱫ ᱟᱠᱟᱫᱼᱟ ᱟᱨ ᱤᱱᱟᱹ ᱫᱚ ᱱᱤᱡᱮᱨᱟᱜ ᱢᱚᱱᱮ ᱴᱷᱮᱱ ᱢᱤᱫᱴᱤᱡ ᱠᱟᱛᱷᱟ ᱠᱟᱱᱟ ᱡᱮ ᱵᱟᱝᱟ ᱦᱩᱰᱤᱧ ᱜᱤᱫᱽᱨᱟᱹ ᱠᱷᱚᱱᱜᱮ ᱤᱱᱟᱹ ᱫᱚᱠᱚ ᱩᱭᱦᱟᱹᱨᱟ ᱡᱮ ᱵᱟᱝᱟ ᱤᱧ ᱤᱧ ᱥᱮᱬᱟᱭᱟᱹᱧ ᱥᱮ ᱤᱧ ᱪᱮᱫᱚᱜᱟᱹᱧ ᱡᱟᱦᱟᱸᱭ ᱡᱩᱫᱤ ᱞᱟᱹᱭᱟᱭ ᱥᱮᱬᱟᱭᱟᱹᱧ ᱡᱩᱫᱤ ᱟᱡ ᱢᱚᱱᱮᱨᱮ ᱴᱷᱟᱹᱣᱠᱟᱹ ᱟᱠᱟᱫᱼᱟᱭ ᱡᱮ ᱵᱟᱝ ᱤᱧ ᱥᱮᱬᱟᱭᱟ ᱮᱱᱠᱷᱟᱱ ᱩᱱᱤᱜᱮᱭ ᱥᱮᱬᱟ ᱫᱟᱲᱮᱭᱟᱜ ᱟᱭ ᱵᱟᱠᱷᱟᱱ ᱡᱚᱛᱚ ᱦᱚᱲ ᱫᱚ ᱵᱟᱠᱚ ᱥᱮᱬᱟ ᱫᱟᱲᱮᱭᱟᱜᱼᱟ ᱟᱸᱠᱟᱣ ᱢᱟᱛᱚ ᱡᱚᱛᱚ ᱦᱚᱲ ᱜᱮᱠᱚ ᱟᱸᱠᱟᱣ ᱫᱟᱲᱮᱭᱟᱜᱼᱟ ᱛᱳ ᱩᱱᱟᱹᱜ ᱵᱮᱥ ᱫᱚ ᱵᱟᱠᱚ ᱫᱟᱲᱮᱭᱟᱜᱼᱟ ᱡᱟᱦᱟᱸᱭ ᱡᱩᱫᱤ ᱦᱩᱰᱤᱧ ᱠᱷᱚᱱ ᱜᱮ ᱡᱮᱢᱱᱤ ᱛᱩᱨᱩᱭ ᱥᱟᱞᱮ ᱦᱩᱭ ᱮᱱᱟᱭ ᱩᱱ ᱠᱷᱚᱱᱜᱮ ᱩᱱᱤ ᱫᱚ ᱡᱩᱫᱤ ᱪᱮᱥᱴᱟᱭᱟᱭ ᱡᱮ ᱵᱟᱝᱟ ᱤᱧ ᱫᱚᱧ ᱤᱧ ᱪᱮᱫᱚᱜ ᱟᱹᱧ ᱮᱱᱠᱷᱟᱱ ᱜᱮ ᱩᱱᱤᱜᱮ ᱫᱟᱲᱮᱜᱼᱟᱭ ᱫᱚ ᱛᱳ ᱨᱮᱭᱟᱜ ᱫᱚ ᱠᱳᱱᱳ ᱩᱱᱟᱹᱜ ᱤᱭᱟᱹᱫᱚ ᱵᱟᱭ ᱛᱟᱦᱮᱱᱟ ᱩᱢᱮᱨ ᱫᱚ ᱵᱟᱭ ᱛᱟᱦᱮᱱᱟ ᱢᱟᱱᱮ ᱜᱤᱫᱽᱨᱟᱹ ᱠᱚᱨᱮ ᱠᱷᱚᱱᱜᱮ ᱫᱚᱠᱚ ᱫᱟᱲᱮᱭᱟᱜ ᱜᱮᱭᱟ ᱟᱨ ᱫᱚ ᱡᱟᱦᱟᱸ ᱛᱤᱱᱟᱹᱜ ᱵᱮᱥᱮᱢ ᱫᱟᱲᱮᱭᱟᱜᱼᱟ ᱚᱱᱟ ᱦᱤᱥᱟᱹᱵᱽ ᱛᱮᱜᱮ ᱜᱚᱱᱚᱝ ᱫᱚᱠᱚ ᱮᱢᱟᱢᱟ ᱟᱨᱦᱚᱸ ᱦᱚᱲᱦᱚᱸ ᱟᱨᱦᱚᱸ ᱮᱴᱟᱜ ᱡᱟᱭᱜᱟ ᱠᱚ ᱤᱫᱤ ᱢᱮᱭᱟ ᱡᱮ ᱵᱟᱝᱟ ᱱᱩᱱᱟᱹᱜ ᱪᱮᱦᱨᱟᱢ ᱵᱮᱱᱟᱣᱮᱫᱼᱟ ᱛᱳ ᱟᱞᱮ ᱴᱷᱮᱱ ᱦᱚᱸ ᱟᱨᱦᱚᱸ ᱵᱮᱱᱟᱣ ᱢᱮ ᱤᱱᱠᱟᱹ ᱠᱟᱛᱮᱫ ᱢᱮᱱ ᱢᱮᱱ ᱛᱮᱠᱚ ᱤᱫᱤ ᱢᱮᱭᱟ ᱛᱚᱵᱮ ᱡᱮᱢ ᱴᱷᱤᱠᱟᱹᱭᱟ ᱡᱮ ᱵᱟᱝᱟ ᱛᱤᱱᱟᱹᱜ ᱪᱮᱦᱨᱟᱢ ᱵᱮᱱᱟᱣᱟ ᱢᱮᱱᱛᱮ ᱡᱚᱛ ᱵᱷᱳᱨ ᱦᱚᱲ ᱵᱟᱝᱠᱚ ᱞᱟᱹᱭᱟ ᱡᱮ ᱟᱢ ᱮᱢ ᱵᱮᱱᱟᱣᱮᱫᱼᱟ ᱟᱞᱮ ᱴᱷᱮᱱ ᱦᱚᱸ ᱦᱤᱡᱩᱜ ᱢᱮ ᱡᱩᱫᱤ ᱵᱟᱠᱚ ᱵᱟᱢ ᱴᱷᱤᱠᱟᱹ ᱦᱚᱪᱚ ᱠᱚᱣᱟ ᱮᱱᱠᱷᱟᱱ ᱫᱚ ᱦᱚᱲᱦᱚᱸ ᱪᱮᱠᱟ ᱠᱚ ᱴᱷᱤᱠᱟᱹᱭᱟ ᱡᱮ ᱵᱟᱝᱟ ᱟᱢ ᱮᱢ ᱵᱮᱱᱟᱣ ᱫᱟᱲᱮᱭᱟᱜ ᱠᱟᱱᱟ ᱢᱮᱱᱛᱮ ᱮᱱᱮᱼᱤᱱᱟᱹ ᱫᱚ ᱴᱷᱤᱠᱟᱹ ᱫᱚᱨᱠᱟᱨ ᱠᱟᱱᱟ ᱱᱤᱡᱮᱨᱟᱜ ᱡᱮᱢᱚᱱ ᱚᱲᱟᱜ ᱠᱚ ᱢᱮᱱᱟᱜᱼᱟ ᱮᱱᱠᱷᱟᱱ ᱚᱲᱟᱜ ᱵᱟᱦᱨᱮ ᱠᱚᱨᱮ ᱠᱟᱸᱛ ᱠᱚᱨᱮ ᱦᱚᱸ ᱛᱤᱱᱟᱹᱜ ᱪᱮᱦᱨᱟ ᱡᱩᱫᱤ ᱮᱢ ᱵᱟᱲᱟᱭ ᱠᱷᱟᱱ ᱟᱸᱠᱟᱣ ᱠᱟᱜ ᱢᱮ ᱤᱱᱟᱹ ᱛᱮᱦᱚᱸ ᱦᱚᱲ ᱧᱮᱞ ᱛᱮᱠᱚ ᱞᱟᱹᱭᱟ ᱡᱮ ᱵᱟᱝᱟ ᱟᱢᱫᱚᱢ ᱵᱟᱲᱟᱭᱟ ᱢᱮᱱᱛᱮ